ᱤᱭᱩᱴᱩᱵᱟᱨ ᱤᱭᱩᱴᱩᱵᱟᱨ ᱛᱮᱦᱚᱸ ᱟᱹᱰᱤ ᱯᱚᱭᱥᱟᱹ ᱠᱚ ᱠᱟᱢᱟᱣᱮᱜᱼᱟ ᱟᱹᱰᱤ ᱤᱭᱩᱴᱩᱵᱟᱨ ᱨᱮᱫᱚ ᱟᱹᱰᱤ ᱞᱮᱠᱟᱱ ᱵᱷᱤᱰᱭᱳ ᱠᱚ ᱟᱯᱞᱳᱰᱟ ᱚᱱᱟᱨᱮ ᱵᱮᱥ ᱵᱟᱹᱲᱤᱡ ᱵᱷᱤᱰᱭᱳ ᱡᱚᱛᱚᱜᱮ ᱡᱟᱦᱟᱸ ᱧᱮᱞ ᱠᱟᱛᱮᱫ ᱦᱚᱲ ᱥᱤᱠᱷᱱᱟᱹᱛ ᱠᱚ ᱧᱟᱢ ᱞᱟᱹᱜᱤᱫ ᱚᱱᱠᱟᱱᱟᱜ ᱤᱭᱩᱴᱩᱵᱟᱨ ᱠᱚ ᱰᱷᱟᱞᱟᱣᱮᱫᱼᱟ ᱟᱨ ᱮᱠ ᱞᱟᱠᱷ ᱥᱟᱵᱥᱠᱨᱟᱭᱵᱟᱨ ᱠᱚ ᱦᱩᱭᱩᱜ ᱠᱟᱱ ᱠᱷᱟᱱ ᱩᱱᱠᱩᱣᱟᱜ ᱯᱩᱭᱥᱟᱹ ᱪᱟᱞᱟᱜ ᱠᱟᱱᱟ ᱤᱭᱩᱴᱩᱵᱟᱨ ᱢᱤᱫ ᱦᱤᱥᱟᱹᱵ ᱛᱮ ᱧᱮᱞ ᱞᱮᱠᱷᱟᱱ ᱫᱚ ᱵᱮᱥ ᱜᱮ ᱠᱚ ᱵᱮᱱᱟᱣᱮᱫᱼᱟ ᱠᱤᱪᱷᱩ ᱜᱟᱱ ᱫᱚ ᱤᱭᱩᱴᱩᱵᱟᱨ ᱩᱱᱟᱹᱜ ᱠᱷᱟᱥ ᱫᱚ ᱟᱫᱷᱮᱱ ᱠᱚᱫᱚ ᱮᱭᱥᱤ ᱯᱷᱟᱞᱛᱩ ᱜᱮᱠᱚ ᱮᱱᱠᱷᱟᱱ ᱠᱤᱪᱷᱩ ᱠᱤᱪᱷᱩ ᱤᱭᱩᱴᱩᱵᱟᱨ ᱫᱚ ᱟᱹᱰᱤ ᱱᱟᱯᱟᱭ ᱤᱭᱩᱴᱩᱵ ᱫᱚ ᱵᱮᱱᱟᱣᱮᱜᱼᱟ ᱠᱚ ᱡᱟᱦᱟᱸᱛᱮ ᱟᱹᱰᱤ ᱵᱮᱥ ᱫᱨᱤᱥᱥᱚ ᱪᱟᱞᱟᱜ ᱠᱟᱱᱟ ᱱᱟᱯᱟᱭ ᱠᱟᱹᱢᱤᱦᱚᱨᱟ ᱪᱟᱞᱟᱜ ᱠᱟᱱᱟ ᱟᱨ ᱱᱚᱣᱟᱛᱮ ᱟᱹᱰᱤᱜᱟᱱ ᱠᱟᱛᱷᱟ ᱵᱟᱰᱟᱭᱚᱜ ᱠᱟᱱᱟ ᱟᱹᱰᱤᱜᱟᱱ ᱠᱟᱛᱷᱟ ᱵᱟᱲᱟᱭᱚᱜ ᱠᱟᱱᱟ ᱫᱮᱥ ᱵᱤᱫᱮᱥ ᱨᱮᱱᱟᱜ ᱡᱟᱦᱟᱸ ᱛᱤᱱᱟᱹᱜ ᱜᱷᱚᱴᱚᱱᱟ ᱡᱚᱛᱚ ᱵᱟᱰᱟᱭᱚᱜ ᱠᱟᱱᱟ ᱚᱠᱚᱭ ᱠᱚ ᱛᱤᱨᱮ ᱚᱠᱟ ᱠᱚ ᱪᱟᱞᱟᱜ ᱠᱟᱱᱟ ᱤᱭᱩᱴᱩᱵᱟᱨ ᱵᱮᱱᱟᱜ ᱠᱟᱱᱟ ᱠᱚ ᱫᱮᱥ ᱵᱤᱫᱮᱥ ᱫᱟᱬᱟᱱ ᱠᱟᱱᱟ ᱠᱚ ᱚᱸᱰᱮᱱᱟᱜ ᱜᱷᱚᱴᱚᱱᱟ ᱡᱟᱦᱟᱸ ᱛᱤᱱᱟᱹᱜ ᱜᱮ ᱟᱭᱟᱜ ᱤᱭᱩᱴᱩᱵᱟᱨ ᱟᱭᱟᱜ ᱤᱭᱩᱴᱩᱵ ᱛᱮ ᱞᱟᱹᱭ ᱥᱚᱫᱚᱨᱮᱫ ᱟᱭ ᱥᱟᱸᱜᱷᱟᱨᱤᱭᱟᱹ ᱥᱟᱸᱜᱷᱟᱨᱤᱭᱟᱹ ᱫᱚ ᱡᱟᱦᱟᱸᱭ ᱠᱷᱚᱡᱽ ᱠᱚᱨᱛᱟ ᱠᱟᱱᱟ ᱠᱚ ᱩᱱᱠᱩ ᱫᱚ ᱠᱷᱚᱡᱽ ᱟᱠᱚ ᱢᱚᱛᱞᱚᱵ ᱡᱟᱦᱟᱱᱟᱜ ᱡᱤᱱᱤᱥ ᱜᱮ ᱚᱱᱟ ᱵᱷᱤᱛᱨᱤ ᱚᱱᱟ ᱵᱷᱤᱛᱨᱤ ᱨᱮᱱᱟᱜ ᱜᱟᱹᱦᱤᱨ ᱜᱟᱹᱦᱤᱨ ᱠᱚ ᱠᱷᱚᱡᱟ ᱡᱮᱢᱚᱱ ᱱᱚᱣᱟ ᱨᱮ ᱪᱮᱫ ᱢᱮᱱᱟᱜᱼᱟ ᱢᱮᱱᱛᱮᱫ ᱡᱮᱢᱚᱱ ᱢᱤᱫᱴᱮᱱ ᱠᱷᱚᱡᱽ ᱟᱠᱚ ᱚᱱᱠᱟ ᱜᱮ ᱥᱟᱸᱜᱷᱟᱨᱤᱭᱟᱹ ᱫᱚ ᱟᱹᱰᱤ ᱵᱷᱤᱛᱨᱤ ᱵᱷᱤᱛᱨᱤ ᱨᱮᱱᱟᱜ ᱡᱤᱱᱤᱥ ᱠᱚ ᱠᱷᱚᱡᱟ ᱠᱚᱢᱮᱰᱤᱭᱟᱱ ᱮᱢᱟᱱ ᱠᱚᱢᱮᱰᱤᱭᱟᱱ ᱥᱚᱢᱚᱭ ᱥᱚᱢᱚᱭ ᱨᱮ ᱠᱚᱢᱮᱰᱤᱭᱟᱱ ᱦᱚᱸ ᱟᱵᱚ ᱞᱟᱹᱜᱤᱫ ᱫᱚ ᱟᱹᱰᱤ ᱞᱟᱹᱠᱛᱤᱭᱟᱱ ᱠᱟᱱᱟ ᱠᱚᱢᱮᱰᱤᱭᱟᱱ ᱵᱟᱝᱠᱷᱟᱱ ᱫᱚ ᱟᱵᱚ ᱡᱩᱫᱤ ᱠᱚᱢᱮᱰᱤᱭᱟᱱ ᱵᱟᱵᱚᱱ ᱵᱮᱱᱟᱜᱼᱟ ᱮᱱᱠᱷᱟᱱ ᱫᱚ ᱦᱩᱭ ᱫᱟᱲᱮᱭᱟᱜᱼᱟ ᱯᱟᱞᱮᱫ ᱟᱵᱚ ᱱᱚᱣᱟ ᱡᱩᱜᱽ ᱨᱮᱫᱚ ᱵᱟᱵᱚᱱ ᱞᱟᱸᱫᱟᱭᱟ ᱵᱟᱵᱚᱱ ᱞᱟᱸᱫᱟᱭᱟ ᱚᱱᱠᱟ ᱦᱩᱭ ᱫᱟᱲᱮᱭᱟᱜᱼᱟ ᱡᱩᱫᱤ ᱵᱟᱵᱚᱱ ᱞᱟᱸᱫᱟᱭᱟ ᱮᱱᱠᱷᱟᱱ ᱡᱤᱣᱤᱨᱮ ᱠᱩᱥᱤ ᱵᱟᱭ ᱚᱱᱟ ᱪᱤᱠᱤ ᱤᱧᱟᱜ ᱢᱮᱱᱛᱮ ᱠᱚᱢᱮᱰᱤᱭᱟᱱ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱟᱨ ᱠᱚᱢᱮᱰᱤᱭᱟᱱ ᱫᱚᱨᱠᱟᱨ ᱜᱮ